ᱮᱴᱟᱜ ᱴᱚᱴᱷᱟ ᱠᱷᱚᱱ ᱫᱚ ᱵᱤᱨᱵᱷᱩᱢ ᱨᱮᱭᱟᱜ ᱠᱤᱪᱷᱩ ᱵᱷᱮᱜᱟᱨ ᱢᱮᱱᱟᱜᱼᱟ ᱪᱮᱫᱟᱜ ᱥᱮ ᱵᱳᱞᱯᱩᱨ ᱥᱟᱱᱛᱤᱱᱤᱠ ᱮᱛᱚᱱ ᱴᱚᱴᱷᱟᱨᱮ ᱵᱟᱣᱩᱞ ᱥᱮᱨᱮᱧ ᱫᱚ ᱟ ᱰᱤ ᱧᱩᱛᱩᱢᱟᱱᱟᱜ ᱠᱟᱱᱟ ᱫᱤᱥᱟᱹᱢ ᱥᱮ ᱵᱤᱞᱟᱹᱛ ᱨᱮᱱ ᱦᱚᱲ ᱠᱚ ᱡᱟᱦᱟᱸᱭ ᱥᱟᱱᱛᱤᱱᱤᱠᱮᱛᱚᱱ ᱥᱟᱸᱜᱷᱟᱨ ᱠᱚ ᱦᱤᱡᱩᱜᱼᱟ ᱥᱮ ᱫᱟᱬᱟᱱ ᱠᱚ ᱦᱤᱡᱩᱜᱼᱟ ᱩᱱᱠᱩ ᱠᱚᱫᱚ ᱵᱳᱞᱯᱩᱨ ᱥᱩᱨ ᱠᱳᱯᱟᱭ ᱜᱟᱰᱟ ᱵᱟᱣᱩᱞ ᱥᱮᱨᱮᱧ ᱟᱸᱡᱚᱢ ᱫᱚᱠᱚ ᱦᱤᱡᱩᱜ ᱜᱮᱭᱟ ᱟᱨ ᱚᱱᱟ ᱵᱮᱜᱚᱨ ᱱᱚᱰᱮ ᱡᱟᱦᱟᱸ ᱠᱚ ᱧᱟᱢᱚᱜᱼᱟ ᱥᱮ ᱱᱚᱰᱮᱱᱟᱜ ᱡᱟᱦᱟᱸ ᱠᱚ ᱧᱩᱛᱩᱢᱟᱱᱟᱜ ᱡᱤᱱᱤᱥ ᱠᱟᱱᱟ ᱚᱱᱟ ᱠᱚᱫᱚ ᱦᱩᱭᱩᱜ ᱠᱟᱱᱟ ᱥᱟᱱᱛᱤᱱᱤᱠᱮᱛᱚᱱ ᱨᱮᱭᱟᱜ ᱵᱟᱴᱤ ᱯᱨᱤᱱᱴ ᱠᱟᱛᱷᱟᱥᱴᱤᱪ ᱡᱟᱦᱟᱸ ᱫᱚ ᱠᱤᱪᱨᱤᱜ ᱪᱮᱛᱟᱱ ᱨᱮ ᱱᱚᱠᱥᱟ ᱟᱸᱠ ᱠᱟᱛᱮᱫ ᱟᱹᱰᱤ ᱞᱮᱠᱟᱱ ᱥᱩᱛᱟᱹᱢ ᱛᱮ ᱠᱚ ᱥᱮᱞᱟᱭᱟ ᱚᱱᱟᱜᱮᱠᱚ ᱢᱮᱛᱟᱜ ᱠᱟᱱᱟ ᱠᱮᱛᱷᱟ ᱥᱴᱤᱪ ᱱᱚᱣᱟ ᱵᱮᱜᱚᱨ ᱰᱳᱠᱨᱟ ᱥᱮ ᱜᱟᱞᱟ ᱨᱮᱭᱟᱜ ᱟᱹᱰᱤᱜᱟᱱ ᱠᱩᱲᱤ ᱜᱤᱫᱽᱨᱟᱹᱣᱟᱜ ᱥᱟᱡᱽ ᱥᱟᱯᱟᱵ ᱥᱮ ᱦᱚᱨᱚᱜ ᱵᱟᱸᱫᱮᱱ ᱠᱚ ᱧᱟᱢᱚᱜ ᱜᱮᱭᱟ ᱱᱚᱣᱟ ᱠᱚ ᱵᱤᱨᱤᱫ ᱯᱤᱲᱦᱤ ᱛᱟᱭᱚᱢ ᱯᱤᱲᱦᱤ ᱦᱮᱡ ᱤᱫᱤᱜ ᱠᱟᱱᱟ ᱟᱨ ᱱᱚᱣᱟ ᱠᱚ ᱦᱚᱛᱮ ᱛᱮ ᱱᱚᱰᱮᱱᱟᱜ ᱞᱟᱠᱪᱟᱨ ᱟᱨ ᱱᱟᱜᱟᱢ ᱥᱚᱫᱚᱨᱚᱜ ᱠᱟᱱᱟ